ᱜᱟᱹᱭ ᱰᱟᱝᱨᱟ ᱟᱹᱥᱩᱞ ᱠᱟᱛᱮᱫ ᱜᱟᱹᱭ ᱰᱟᱝᱨᱟ ᱫᱚ ᱠᱟᱹᱰᱤ ᱠᱚ ᱡᱚᱢᱟ ᱵᱩᱥᱩᱵ ᱠᱚ ᱡᱚᱢᱟ ᱜᱷᱟᱥ ᱠᱚ ᱡᱚᱢᱟ ᱜᱷᱟᱥ ᱜᱮᱛ ᱟᱜᱩᱭ ᱦᱩᱭᱩᱜᱼᱟ ᱟᱹᱛᱤᱧ ᱠᱚ ᱦᱩᱭᱩᱜᱼᱟ ᱢᱮᱨᱚᱢ ᱦᱚᱸ ᱚᱱᱠᱟᱜᱮ ᱟᱹᱥᱩᱞ ᱠᱟᱛᱮᱫ ᱯᱟᱞᱟ ᱡᱚᱢ ᱦᱚᱪᱚ ᱠᱚ ᱦᱩᱭᱩᱜᱼᱟ ᱜᱷᱟᱥ ᱡᱚᱢ ᱦᱚᱪᱚ ᱠᱚ ᱦᱩᱭᱩᱜᱼᱟ ᱛᱚᱞ ᱠᱟᱠᱚ ᱦᱩᱭᱩᱜᱼᱟ ᱢᱮᱱᱠᱷᱟᱡ ᱥᱤᱢ ᱫᱚ ᱪᱟᱣᱞᱮ ᱮᱢᱟ ᱠᱚ ᱦᱩᱭᱩᱜᱼᱟ ᱠᱷᱚᱫᱮ ᱮᱢᱟᱠᱚ ᱦᱩᱭᱩᱜᱼᱟ ᱫᱟᱠᱟ ᱮᱢᱟᱣᱠᱚ ᱦᱩᱭᱩᱜᱼᱟ ᱢᱮᱱᱠᱷᱟᱱ ᱜᱟᱹᱭ ᱰᱟᱝᱨᱟ ᱫᱚ ᱵᱟᱠᱚ ᱵᱤᱜ ᱠᱷᱟᱡ ᱟᱨᱦᱚᱸ ᱢᱚᱡᱽ ᱵᱟᱠᱚ ᱡᱚᱢ ᱠᱷᱟᱱ ᱢᱮᱨᱟ ᱥᱟᱛᱮᱜ ᱪᱷᱟᱹᱱᱤ ᱮᱢᱟᱣ ᱠᱚ ᱦᱩᱭᱩᱜᱼᱟ ᱢᱮᱨᱚᱢ ᱫᱚ ᱦᱚᱞᱚᱝ ᱥᱟᱛᱮᱜ ᱪᱷᱟᱹᱱᱤ ᱮᱢᱟᱣ ᱠᱚ ᱦᱩᱭᱩᱜᱼᱟ ᱱᱤᱭᱟᱹ ᱠᱚᱜᱮ ᱡᱚᱢ ᱟᱠᱚ ᱟᱨ ᱱᱩᱠᱩ ᱫᱚ ᱱᱤᱝᱠᱟ ᱛᱮᱜᱮ ᱫᱚᱦᱚ ᱠᱚ ᱦᱩᱭᱩᱜᱼᱟ ᱟᱹᱥᱩᱞ ᱠᱚ ᱦᱩᱭᱩᱜᱼᱟ ᱱᱩᱠᱩ ᱟᱹᱥᱩᱞ ᱫᱚ ᱟᱹᱰᱤ ᱢᱚᱡᱽ ᱟᱹᱭᱠᱟᱹᱜᱼᱟ ᱨᱟᱹᱥᱠᱟᱹ ᱟᱹᱭᱠᱟᱹᱜᱼᱟ ᱟᱵᱚ ᱪᱟᱹᱥᱤ ᱦᱚᱲ ᱞᱟᱹᱜᱤᱫ ᱛᱮ